ᱮᱱᱮᱡ ᱥᱮᱨᱮᱧ ᱫᱚ ᱟᱹᱰᱤᱜᱮ ᱨᱟᱹᱥᱠᱟᱹ ᱵᱩᱡᱷᱟᱹᱜᱼᱟ ᱟᱨ ᱡᱚᱛᱚ ᱦᱚᱲᱜᱮ ᱟᱹᱰᱤ ᱠᱟᱡᱟᱠ ᱮ ᱨᱟᱹᱥᱠᱟᱹ ᱦᱚᱪᱚ ᱠᱚᱣᱟ ᱡᱚᱛᱚ ᱦᱚᱲ ᱜᱮ ᱮᱱᱮᱡ ᱥᱮᱨᱮᱧ ᱟᱠᱷᱲᱟ ᱨᱮᱵᱚᱱ ᱛᱟᱦᱮᱸ ᱞᱮᱱᱠᱷᱟᱱ ᱡᱚᱛᱚ ᱚᱲᱟᱜ ᱨᱮᱭᱟᱜ ᱫᱩᱠ ᱠᱚᱥᱴᱚ ᱪᱮᱫ ᱦᱚᱸ ᱵᱟᱵᱚᱱ ᱵᱩᱡᱷᱟᱹᱣᱟ ᱟᱨ ᱡᱚᱛᱚᱣᱟᱜ ᱡᱚᱛᱚ ᱦᱚᱲᱜᱮ ᱢᱟᱰᱣᱟ ᱞᱟᱛᱟᱨ ᱨᱮ ᱥᱮ ᱡᱟᱦᱟᱸ ᱴᱷᱮᱡ ᱜᱮ ᱮᱱᱮᱡ ᱥᱮᱨᱮᱧ ᱨᱮ ᱵᱚᱞᱚ ᱠᱟᱛᱮᱫ ᱛᱩᱢᱫᱟᱹᱜ ᱴᱟᱢᱟᱠ ᱛᱮ ᱥᱮᱨᱮᱧ ᱵᱟᱱᱟᱢ ᱥᱟᱞᱟᱜ ᱥᱮᱨᱮᱧ ᱛᱮ ᱟᱹᱰᱤ ᱠᱟᱡᱟᱠ ᱜᱮ ᱢᱚᱡᱽ ᱵᱚᱱ ᱵᱩᱡᱷᱟᱹᱣᱟ ᱟᱨ ᱱᱚᱣᱟ ᱮᱱᱮᱡ ᱥᱮᱨᱮᱧ ᱫᱚ ᱞᱟᱦᱟ ᱛᱮᱫᱚ ᱠᱷᱟᱹᱞᱤ ᱛᱩᱢᱫᱟᱹᱜ ᱴᱟᱢᱟᱠ ᱛᱮᱜᱮ ᱦᱩᱭᱩᱜ ᱠᱟᱱ ᱛᱟᱦᱮᱱᱚᱜᱼᱟ ᱟᱨ ᱱᱮᱛᱟᱨ ᱫᱚ ᱱᱚᱜᱼᱚᱸᱭ ᱰᱤᱡᱮ ᱠᱚ ᱢᱟᱭᱤᱠ ᱠᱚ ᱟᱹᱜᱩ ᱠᱟᱛᱮᱫ ᱟᱹᱰᱤ ᱠᱟᱡᱟᱞ ᱜᱮ ᱮᱱᱮᱡ ᱥᱮᱨᱮᱧ ᱫᱚᱠᱚ ᱵᱟᱹᱲᱤᱡ ᱪᱟᱵᱟᱣ ᱠᱟᱫᱟ ᱞᱟᱦᱟ ᱛᱮᱭᱟᱜ ᱡᱩᱜᱽ ᱨᱮᱭᱟᱜ ᱮᱱᱮᱡ ᱥᱮᱨᱮᱧ ᱫᱚ ᱟᱹᱰᱤ ᱠᱟᱡᱟᱠ ᱠᱷᱟᱡ ᱟᱹᱰᱤ ᱠᱟᱡᱟᱠ ᱜᱮ ᱨᱟᱹᱥᱠᱟᱹ ᱛᱟᱦᱮᱸ ᱞᱮᱱᱟ ᱮᱱᱮᱡ ᱥᱮᱨᱮᱧ ᱨᱮ ᱵᱚᱞᱚ ᱞᱮᱱᱠᱷᱟᱡ ᱚᱱᱟ ᱢᱚᱱ ᱠᱷᱚᱡ ᱟᱨ ᱡᱤᱣᱤ ᱠᱚ ᱟᱹᱰᱤᱜᱮ ᱢᱚᱡᱽ ᱟᱹᱭᱠᱟᱹᱜᱼᱟ ᱮᱱᱮᱡ ᱥᱮᱨᱮᱧ ᱮᱱᱮᱡ ᱥᱮᱨᱮᱧ ᱛᱮ ᱛᱟᱦᱮᱸ ᱠᱟᱛᱮᱫ ᱱᱚᱝᱠᱟ ᱨᱟᱹᱥᱠᱟᱹ ᱟᱹᱭᱠᱟᱹᱜᱼᱟ ᱱᱚᱝᱠᱟ ᱨᱟᱹᱥᱠᱟᱹ ᱵᱩᱡᱷᱟᱹᱜᱼᱟ ᱡᱮ ᱵᱟᱦᱨᱮ ᱨᱮᱭᱟᱜ ᱫᱩᱠ ᱠᱚᱥᱴᱚ ᱫᱚ ᱤᱱᱟᱹ ᱫᱷᱟᱹᱵᱤᱡ ᱫᱚ ᱪᱮᱫ ᱦᱚᱸ ᱵᱟᱢ ᱵᱩᱡᱷᱟᱹᱣᱟ ᱮᱱᱮᱡ ᱥᱮᱨᱮᱧ ᱠᱷᱚᱡ ᱮᱢ ᱩᱰᱩᱠ ᱞᱮᱱᱠᱷᱟᱡ ᱠᱚᱨᱮ ᱨᱮ ᱟᱫᱚ ᱡᱚᱛᱚ ᱫᱩᱠ ᱠᱚᱥᱴᱚ ᱫᱚᱢ ᱵᱩᱡᱷᱟᱹᱣᱟ